ᱟᱵᱚ ᱥᱟᱱᱛᱟᱲ ᱥᱟᱶᱛᱟᱨᱮ ᱧᱩᱢ ᱟᱱᱟᱜ ᱢᱚᱬᱮ ᱜᱚᱴᱟᱝ ᱢᱟᱦᱟ ᱫᱚ ᱦᱩᱭᱩᱜ ᱠᱟᱱᱟ ᱯᱟᱸᱪᱚᱭ ᱢᱮ ᱯᱚᱱᱰᱤᱛ ᱨᱚᱜᱷᱩᱱᱟᱛ ᱢᱩᱨᱢᱩ ᱟᱜ ᱡᱟᱱᱟᱢ ᱢᱟᱦᱟ ᱵᱟᱭᱤᱥᱮ ᱰᱤᱥᱮᱢᱵᱚᱨ ᱯᱟᱹᱨᱥᱤ ᱡᱤᱛᱠᱟᱹᱨ ᱢᱟᱦᱟ ᱮᱜᱟᱨᱳᱭ ᱯᱷᱮᱵᱽᱨᱩᱣᱟᱨᱤ ᱵᱟᱵᱟ ᱛᱤᱞᱠᱟᱹ ᱢᱟᱹᱡᱷᱤᱭᱟᱜ ᱡᱟᱱᱟᱢ ᱢᱟᱦᱟ ᱯᱚᱱᱨᱚᱭ ᱱᱚᱵᱷᱮᱢᱵᱚᱨ ᱵᱤᱨᱥᱟ ᱢᱩᱱᱰᱟ ᱟᱜ ᱡᱟᱱᱟᱢ ᱢᱟᱦᱟ ᱛᱤᱨᱤᱥᱮ ᱡᱩᱱ ᱦᱩᱞ ᱢᱟᱦᱟ